ᱥᱟᱜᱟᱲ ᱜᱟᱹᱰᱤ ᱴᱨᱮᱱ ᱜᱟᱹᱰᱤ ᱵᱚᱥ ᱜᱟᱹᱰᱤ ᱰᱩᱞᱩᱝ ᱜᱟᱹᱰᱤ ᱰᱩᱞᱩᱝ ᱜᱟᱹᱰᱤ ᱴᱨᱟᱠ ᱜᱟᱹᱰᱤ ᱵᱚᱞᱮᱨᱳ ᱜᱟᱹᱰᱤ ᱡᱤᱵᱽᱼᱜᱟᱹᱰᱤ ᱩᱲᱟᱹ ᱡᱟᱦᱟᱡᱽ ᱜᱟᱹᱰᱤ ᱟᱨᱦᱚᱸ ᱢᱮᱡᱤᱠ ᱜᱟᱹᱰᱤ ᱢᱚᱴᱚᱨ ᱥᱟᱭᱠᱮᱞ ᱜᱟᱹᱰᱤ